ᱤᱧ ᱢᱤᱫᱴᱟᱝ ᱯᱩᱛᱷᱤ ᱢᱩᱪᱟᱹᱫ ᱞᱟᱹᱜᱤᱫ ᱛᱮ ᱥᱟᱫᱷᱟᱨᱚᱱᱛᱚ ᱵᱟᱨ ᱫᱤᱱ ᱚᱠᱛᱚᱧ ᱦᱟᱛᱟᱣᱟ ᱪᱮᱫᱟᱜ ᱥᱮ ᱪᱮᱦᱨᱟ ᱫᱷᱟᱨᱟ ᱟᱨ ᱱᱟᱯᱟᱭ ᱫᱷᱟᱨᱟ ᱵᱩᱡᱷᱟᱹᱣ ᱞᱟᱹᱜᱤᱫ ᱛᱮ ᱤᱧ ᱫᱚ ᱤᱨᱟᱹᱞ ᱴᱟᱲᱟᱝ ᱫᱷᱟᱹᱵᱤᱡ ᱤᱧ ᱯᱟᱲᱦᱟᱣ ᱫᱟᱲᱮᱭᱟᱜ ᱛᱟᱦᱮᱱᱟ ᱤᱧᱟᱹᱜ ᱡᱟᱦᱟᱱ ᱪᱟᱸᱫᱳ ᱠᱤᱭᱟᱹ ᱥᱮ ᱦᱚᱯᱛᱟ ᱠᱤᱭᱟᱹ ᱡᱚᱥ ᱫᱚ ᱵᱟᱝ ᱜᱮ ᱵᱚᱨᱚᱱ ᱫᱤᱱᱟᱹᱢ ᱫᱤᱱ ᱱᱚᱝᱠᱟ ᱯᱟᱲᱦᱟᱣ ᱜᱤ ᱵᱮᱥ ᱤᱧ ᱵᱩᱡᱷᱟᱹᱣᱟ ᱟᱨ ᱱᱚᱣᱟ ᱜᱤᱧ ᱠᱩᱥᱤᱭᱟᱜ ᱛᱟᱦᱮᱱᱟ